ᱦᱩᱸ ᱡᱤᱭᱚᱱ ᱨᱮ ᱠᱟᱹᱨᱤ ᱟᱹᱰᱤ ᱞᱟᱹᱠᱛᱤ ᱜᱮᱭᱟ ᱡᱟᱦᱟᱸ ᱠᱟᱹᱨᱤ ᱠᱚᱫᱚᱵᱚᱱ ᱧᱮᱞᱟ ᱯᱟᱹᱴᱭᱟᱹ ᱵᱚᱱ ᱵᱮᱱᱟᱣᱟ ᱛᱟᱞᱮ ᱨᱮᱱᱟᱜ ᱦᱩᱭᱩᱜᱼᱟ ᱠᱷᱤᱡᱩᱨ ᱨᱮᱱᱟᱜ ᱦᱩᱭᱩᱜᱼᱟ ᱥᱳᱲᱮ ᱨᱮᱱᱟᱜ ᱦᱩᱭᱩᱜᱼᱟ ᱚᱱᱟ ᱟᱨ ᱠᱟᱹᱨᱤ ᱢᱮᱱᱛᱮ ᱡᱟᱦᱟᱸ ᱠᱚᱵᱚᱱ ᱢᱮᱛᱟᱜᱼᱟ ᱡᱮ ᱵᱤᱨᱼᱵᱩᱨᱩ ᱨᱮ ᱡᱟᱦᱟᱸᱭ ᱵᱩᱨᱩ ᱫᱤᱥᱚᱢ ᱫᱚ ᱫᱩᱸᱫᱷᱤ ᱞᱟᱴᱟ ᱠᱚ ᱵᱤᱥᱤ ᱛᱟᱦᱮᱱᱟ ᱫᱩᱫᱷᱤ ᱞᱚᱴᱟ ᱦᱚᱸ ᱴᱩᱯᱤ ᱠᱚ ᱢᱮᱱᱟᱜᱼᱟ ᱛᱷᱟᱹᱭᱞᱟᱹᱜ ᱠᱚ ᱢᱮᱱᱟᱜᱼᱟ ᱠᱷᱟᱹᱞᱳᱭ ᱠᱚ ᱢᱮᱱᱟᱜᱼᱟ ᱮᱭ ᱴᱩᱯᱞᱟᱹᱜ ᱠᱚ ᱢᱮᱱᱟᱜᱼᱟ ᱱᱟᱱᱟ ᱨᱚᱠᱚᱢ ᱱᱚᱜᱼᱚ ᱱᱚᱝᱠᱟᱱᱟᱜ ᱟᱹᱰᱤ ᱤᱭᱟᱹ ᱞᱮᱠᱟᱜᱮ ᱟᱨ ᱚᱱᱟ ᱪᱮᱛᱟᱱ ᱡᱩᱫᱤ ᱨᱚᱝ ᱪᱚᱝ ᱡᱩᱫᱤ ᱨᱚᱝ ᱡᱩᱫᱤ ᱟᱨᱚ ᱞᱟᱜᱟᱣᱟᱜᱼᱟ ᱟᱨᱚ ᱢᱚᱡ ᱱᱟᱯᱟᱭ ᱧᱮᱞᱚᱜᱼᱟ ᱟᱹᱰᱤ ᱪᱮᱦᱨᱟ ᱧᱮᱞᱚᱜᱼᱟ ᱟᱹᱰᱤ ᱦᱚᱲᱠᱚ ᱵᱮᱵᱚᱦᱟᱨ ᱫᱟᱲᱮᱭᱟᱜᱼᱟ ᱱᱚᱣᱟ ᱪᱮᱛᱟᱱ ᱟᱵᱚᱣᱟᱜ ᱡᱤᱭᱚᱱ ᱨᱮ ᱡᱟᱦᱟᱸ ᱫᱚ ᱟᱨᱚ ᱚᱱᱠᱟᱱᱟᱜ ᱟᱹᱰᱤ ᱠᱟᱹᱨᱤ ᱢᱮᱱᱛᱮ ᱟᱹᱰᱤ ᱨᱚᱠᱚᱢ ᱥᱤᱞᱯᱚ ᱡᱟᱦᱟᱸ ᱫᱚᱠᱚ ᱢᱮᱛᱟᱜ ᱠᱟᱱ ᱡᱟᱦᱟᱸ ᱫᱚ ᱡᱤᱭᱚᱱ ᱨᱮ ᱡᱚᱛᱚ ᱥᱟᱶᱛᱟ ᱨᱮ ᱡᱚᱛᱚ ᱢᱟᱹᱱᱢᱤ ᱨᱮ ᱢᱟᱹᱱᱢᱤ ᱪᱮᱛᱟᱱ ᱵᱷᱟᱹᱞᱟᱹᱟᱭᱮ ᱧᱟᱢᱟ ᱚᱱᱟ ᱵᱷᱟᱹᱞᱟᱹᱭ ᱟᱹᱰᱤ ᱜᱚᱲᱚᱜᱼᱟ ᱱᱚᱣᱟᱜᱤᱧ ᱢᱮᱱᱟ ᱱᱚᱣᱟ ᱟᱹᱰᱤ ᱞᱟᱹᱠᱛᱤᱭᱟ ᱞᱟᱹᱠᱛᱤ ᱞᱮᱠᱷᱟᱡ ᱡᱤᱭᱚᱱ ᱨᱮ ᱡᱟᱦᱟᱸᱛᱤᱱᱟᱹᱜ ᱟᱵᱚ ᱠᱟᱹᱢᱤ ᱠᱟᱹᱥᱱᱤ ᱨᱮ ᱡᱟᱦᱟᱸ ᱛᱤᱱᱟᱹᱜ ᱜᱚᱲᱚ ᱧᱟᱢᱟᱭ ᱩᱱᱟᱹᱜ ᱜᱮ ᱱᱟᱯᱟᱭᱟ ᱩᱱᱟᱹᱜ ᱜᱮ ᱥᱚᱦᱞᱮᱜᱼᱟ ᱩᱱᱟᱹᱜ ᱜᱮ ᱟᱵᱚᱣᱟᱜ ᱡᱩᱜᱽ ᱨᱮᱭᱟᱜ ᱢᱤᱫᱴᱟᱝ ᱡᱟᱦᱟᱸ ᱟᱱᱟᱴ ᱠᱚ ᱥᱟᱦᱟ ᱤᱫᱤᱜᱼᱟ ᱦᱮᱸ ᱟᱫᱚ ᱟᱱᱟᱴ ᱠᱚ ᱥᱟᱦᱟ ᱤᱫᱤ ᱞᱮᱱᱠᱷᱟᱱ ᱜᱮ ᱱᱚᱣᱟ ᱥᱟᱶᱛᱟ ᱨᱮ ᱵᱷᱟᱹᱞᱟᱹᱭ ᱜᱚᱲᱚ ᱧᱟᱢᱚᱜᱼᱟ ᱡᱮ ᱡᱟᱦᱟᱸ ᱟᱱᱟᱴ ᱟᱵᱚᱣᱟᱜ ᱠᱟᱹᱢᱤ ᱛᱚ ᱠᱟᱹᱨᱤ ᱨᱮᱭᱟᱜ ᱵᱟ ᱥᱤᱞᱯᱚ ᱨᱮᱭᱟᱜ ᱟᱱᱟᱴ ᱥᱟᱦᱟ ᱨᱮᱭᱟᱜ ᱜᱮᱛᱚ ᱜᱚᱲᱚ ᱠᱟᱱᱟ ᱚᱱᱟ ᱜᱮᱛᱚ ᱵᱷᱟᱹᱞᱟᱹᱭ ᱫᱚ ᱠᱟᱱᱟ ᱱᱚᱣᱟᱜᱤᱧ ᱢᱮᱱᱟ ᱱᱚᱣᱟ ᱞᱮᱠᱟᱛᱮ ᱡᱟᱦᱟᱸ ᱫᱚ ᱨᱩᱡᱤ ᱨᱳᱡᱜᱟᱨ ᱛᱮ ᱟᱨ ᱡᱩᱫᱤ ᱡᱟᱦᱟᱸ ᱥᱟᱶᱛᱟ ᱨᱮ ᱵᱟᱹᱱᱩᱜ ᱛᱟᱠᱚᱣᱟ ᱩᱱᱠᱩ ᱫᱚ ᱠᱤᱨᱤᱧ ᱦᱟᱛᱟᱣ ᱫᱟᱠᱚ ᱠᱤᱱᱛᱩ ᱚᱱᱟ ᱠᱚ ᱠᱟᱹᱨᱤ ᱡᱩᱫᱤ ᱢᱮᱱᱟᱜ ᱛᱟᱠᱚᱣᱟ ᱥᱟᱶᱛᱟ ᱨᱮ ᱛᱟᱦᱞᱮ ᱚᱱᱟ ᱫᱚ ᱟᱠᱚᱣᱟᱜ ᱫᱚ ᱫᱟᱢᱟᱱᱟᱱ ᱫᱷᱚᱱ ᱠᱟᱱᱟ ᱫᱟᱢᱟᱱ ᱫᱷᱚᱱ ᱥᱟᱶᱛᱟ ᱡᱟᱦᱟᱸ ᱞᱟᱠᱪᱟᱨ ᱞᱮᱠᱟᱱᱟᱜ ᱥᱤᱨᱡᱚᱱ ᱠᱟᱱᱟ ᱦᱮᱸ ᱟᱫᱚ ᱱᱚᱣᱟᱜᱤᱧ ᱢᱮᱱᱟ ᱱᱚᱣᱟ ᱫᱚ ᱟᱹᱰᱤ ᱱᱟᱯᱟᱭᱚᱜᱼᱟ ᱛᱟᱦᱮᱱ ᱠᱷᱟᱡ ᱫᱚ ᱥᱟᱶᱛᱟ ᱟᱹᱰᱤ ᱥᱟᱭ ᱜᱚᱲᱚᱭ ᱥᱟᱭ ᱢᱟᱱᱚ ᱞᱮᱠᱟ ᱜᱮ ᱜᱚᱲᱚ ᱫᱚᱭ ᱧᱟᱢ ᱤᱫᱤᱭᱟ ᱩᱛᱱᱟᱹᱣ ᱰᱟᱦᱟᱨᱮ ᱧᱟᱢ ᱤᱫᱤᱭᱟ